ᱦᱮᱸ ᱦᱮᱞᱳ ᱡᱚᱦᱟᱨ ᱜᱮ ᱟᱪᱪᱷᱟ ᱤᱧᱫᱚ ᱵᱳᱞᱯᱩᱨ ᱥᱮᱱᱤᱡ ᱠᱟᱱᱟᱭᱤᱧ ᱛᱚ ᱤᱧᱫᱚ ᱩᱛᱛᱚᱨᱫᱤᱱᱟᱡᱯᱩᱨ ᱨᱮ ᱪᱮᱫ ᱞᱮᱠᱟ ᱯᱮ ᱥᱚᱦᱚᱨᱟᱭ ᱯᱚᱨᱚᱵᱚᱜᱼᱟ ᱚᱱᱟ ᱠᱚ ᱞᱟᱹᱠᱛᱤ ᱛᱮ ᱵᱟᱰᱟᱭ ᱥᱟᱱᱟᱭᱤᱫᱤᱧᱟ ᱛᱷᱚᱲᱟ ᱦᱮᱸ ᱟᱪᱪᱷᱟ ᱟᱪᱪᱷᱟ ᱦᱮᱸ ᱦᱩᱸ ᱚ ᱦᱮᱸ ᱦᱟᱹᱠᱩ ᱠᱟᱴᱠᱚᱢ ᱦᱤᱞᱳᱜ ᱠᱤ ᱵᱟᱨᱦᱮ ᱥᱮᱡ ᱯᱮ ᱪᱟᱞᱟᱜᱼᱟ ᱦᱟᱹᱠᱩ ᱠᱟᱴᱠᱚᱢ ᱜᱚᱡ ᱟᱪᱪᱷᱟ ᱴᱷᱤᱠᱟᱹᱱ ᱜᱮᱭᱟ ᱟᱨ ᱥᱟᱠᱨᱟᱛ ᱦᱤᱞᱟᱹᱜ ᱫᱚ ᱪᱮᱫ ᱞᱮᱠᱟ ᱛᱟᱯᱮ ᱚ ᱟᱪᱪᱷᱟ ᱴᱷᱤᱠᱟᱹᱱ ᱜᱮᱭᱟ ᱛᱚᱵᱮ ᱴᱷᱤᱠ ᱜᱮᱭᱟ ᱡᱚᱦᱟᱨ ᱜᱮ